ᱤᱧ ᱫᱚ ᱡᱚᱛᱚ ᱥᱮᱨᱮᱧᱜᱤᱧ ᱠᱩᱥᱤᱭᱟᱜᱼᱟ ᱵᱟᱦᱟ ᱥᱮᱨᱮᱧ ᱞᱟᱜᱽᱲᱮ ᱥᱮᱨᱮᱧ ᱫᱚᱝ ᱥᱮᱨᱮᱧ ᱥᱚᱨᱦᱟᱭ ᱥᱮᱨᱮᱧ ᱢᱮᱱᱠᱷᱟᱱ ᱢᱤᱫᱴᱤᱡ ᱞᱟᱜᱽᱲᱮ ᱥᱮᱨᱮᱧᱤᱧ ᱞᱟᱹᱭᱟᱯᱮ ᱠᱟᱱᱟ ᱪᱮᱛᱮ ᱞᱟᱹᱜᱤᱫ ᱡᱟᱦᱮᱨ ᱜᱟᱲ ᱪᱮᱛᱮ ᱞᱟᱹᱜᱤᱫ ᱢᱟᱹᱡᱷᱤ ᱛᱷᱟᱱ ᱪᱮᱛᱮ ᱞᱟᱹᱜᱤᱫ ᱮᱦᱳ ᱠᱷᱮᱨᱳᱣᱟᱞ ᱟᱹᱛᱩ ᱢᱚᱬᱮ ᱦᱚᱲ ᱯᱩᱡᱟᱹᱭ ᱞᱟᱹᱜᱤᱫ ᱡᱟᱦᱮᱨᱜᱟᱲ ᱥᱮᱵᱟᱭ ᱞᱟᱹᱜᱤᱫ ᱢᱟᱹᱡᱷᱤ ᱛᱷᱟᱱ ᱵᱤᱪᱟᱹᱨ ᱞᱟᱹᱜᱤᱫ ᱮᱦᱳ ᱠᱷᱮᱨᱳᱣᱟᱞ ᱟᱹᱛᱩ ᱢᱚᱬᱮ ᱦᱚᱲ ᱟᱨ ᱱᱤᱛᱚᱜ ᱥᱚᱨᱦᱟᱭ ᱥᱮᱨᱮᱧ ᱫᱚ ᱦᱩᱭᱩᱜ ᱠᱟᱱᱟ ᱚᱱᱟ ᱫᱚ ᱦᱩᱭᱩᱜ ᱠᱟᱱᱟ ᱠᱩᱞᱦᱤ ᱢᱩᱪᱟᱹᱫ ᱦᱮᱥᱟᱜ ᱵᱩᱴᱟᱹ ᱪᱮᱫ ᱵᱟᱝ ᱠᱟᱹᱱᱩᱢ ᱫᱩᱲᱩᱵ ᱟᱠᱟᱱ ᱥᱤᱨᱡᱚᱞᱼᱥᱤᱨᱡᱚᱞ ᱥᱚᱨᱦᱟᱭ ᱠᱟᱹᱱᱩ ᱯᱟᱨᱚᱢ ᱪᱟᱞᱟᱜ ᱠᱟᱱ ᱥᱟᱨᱡᱚᱢ ᱥᱟᱠᱟᱢ ᱦᱮᱡᱢᱮ ᱠᱟᱹᱱᱩ ᱯᱷᱩᱲᱩᱜ ᱠᱟᱱᱩ ᱯᱟᱹᱴᱤᱢᱮ ᱥᱚᱨᱦᱟᱭ ᱧᱩᱛᱩᱢ ᱵᱚᱰᱚᱡ ᱦᱟᱸᱰᱤ ᱠᱚᱰᱚᱡ ᱛᱚᱨᱟᱭᱢᱮ ᱛᱟᱯᱚᱨ ᱟᱨᱢᱤᱫᱴᱤᱡ ᱫᱚᱝ ᱥᱮᱨᱮᱧ ᱪᱮᱛᱟᱱ ᱟᱞᱮ ᱵᱟᱲᱜᱮ ᱞᱟᱛᱟᱨ ᱨᱮ ᱩᱞᱟᱹᱴ ᱠᱟᱪᱷᱟᱲ ᱡᱷᱤᱸᱜᱟᱹ ᱱᱟᱹᱲᱤ ᱱᱟᱹᱲᱤᱭᱟᱠᱟᱱᱟ ᱡᱷᱤᱸᱜᱟᱹ ᱱᱟᱹᱲᱤ ᱨᱮᱫᱚ ᱫᱟᱫᱟ ᱜᱟᱹᱭ ᱫᱚᱭ ᱡᱷᱟᱹᱞᱤᱭᱮᱱᱟ ᱜᱟᱹᱭ ᱫᱚ ᱫᱟᱫᱟ ᱟᱞᱚᱢ ᱛᱚᱯᱟᱜᱽ ᱡᱷᱤᱸᱜᱟᱹ ᱱᱟᱹᱲᱤ ᱜᱟᱹᱭ ᱫᱚ ᱫᱟᱫᱟ ᱟᱞᱚᱢ ᱫᱟᱞᱮ ᱡᱷᱤᱸᱜᱟᱹ ᱱᱟᱹᱲᱤ ᱛᱚᱻᱯᱟᱜᱽᱢᱮ ᱞᱤᱞᱤᱵᱤᱪᱷᱤ ᱢᱤᱦᱩ ᱫᱟᱫᱟᱭ ᱴᱩᱣᱟᱹᱨ ᱩᱛᱟᱹᱨᱚᱜ